ᱤᱥᱤᱱ ᱚᱲᱟᱜ ᱨᱮᱫᱚ ᱜᱩᱰᱩ ᱠᱚ ᱛᱟᱦᱮᱸ ᱛᱟᱦᱮᱸ ᱞᱮᱱᱠᱷᱟᱡ ᱛᱚ ᱢᱩᱱᱜᱟᱹ ᱪᱷᱟᱞ ᱵᱷᱩᱜᱟᱹᱜ ᱨᱮᱯᱮ ᱞᱟᱜᱟᱣᱟ ᱞᱟᱜᱟᱣᱟ ᱟᱨ ᱴᱚᱭᱞᱮᱴ ᱨᱮ ᱛᱤᱡᱩ ᱠᱚ ᱛᱟᱦᱮᱸ ᱞᱮᱱᱠᱷᱟᱡ ᱴᱚᱭᱞᱮᱴ ᱨᱮᱫᱚ ᱰᱮᱴᱚᱞ ᱥᱟᱹᱵᱩᱱ ᱵᱟ ᱥᱮ ᱫᱟᱜ ᱛᱮᱜᱮ ᱥᱚᱵ ᱥᱚᱢᱚᱭ ᱯᱚᱨᱤᱥᱠᱟᱨ ᱫᱚᱦᱚ ᱨᱮᱭᱟᱜ ᱵᱮᱵᱚᱥᱛᱷᱟᱭ ᱛᱟᱵᱳᱱᱯᱮ ᱛᱟᱦᱞᱮ ᱛᱤᱡᱩ ᱠᱚᱫᱚ ᱵᱟᱝ ᱠᱚ ᱵᱟᱥᱟ ᱫᱟᱲᱮᱭᱟᱜᱼᱟ